ᱪᱚᱞᱚᱛ ᱪᱤᱛᱟᱹᱨ ᱯᱷᱮᱥᱮᱱ ᱥᱳ ᱨᱮ ᱤᱧᱟᱹᱜ ᱠᱟᱹᱨᱩ ᱵᱤᱨᱤᱫ ᱨᱮᱱᱟᱝ ᱴᱷᱟᱶ ᱫᱚ ᱦᱩᱭᱩᱜ ᱠᱟᱱᱟ ᱪᱩᱲᱤ ᱢᱟᱞᱟ ᱞᱩᱛᱩᱨ ᱨᱮᱭᱟᱜ ᱛᱟᱨᱯᱚᱨ ᱥᱟᱹᱲᱤ ᱥᱟᱹᱲᱤ ᱦᱚᱸ ᱱᱮᱛᱟᱨ ᱫᱚ ᱛᱤ ᱛᱮ ᱥᱤᱞᱟᱹᱭ ᱠᱟᱛᱮᱫ ᱱᱤᱡᱮᱨ ᱤᱪᱪᱷᱟᱹ ᱞᱮᱠᱟ ᱰᱤᱡᱟᱭᱤᱱ ᱨᱮᱱᱟᱜ ᱥᱤᱞᱟᱹᱭ ᱠᱟᱛᱮᱫ ᱠᱚ ᱟᱹᱠᱷᱨᱤᱧᱮᱫ ᱜᱮᱭᱟ ᱟᱨ ᱱᱚᱣᱟ ᱠᱚ ᱪᱚᱞᱚᱛ ᱪᱤᱛᱨᱚ ᱠᱚ ᱵᱮᱣᱦᱟᱨᱮᱫ ᱠᱟᱱ ᱜᱮᱭᱟ ᱛᱟᱨᱯᱚᱨ ᱱᱮᱛᱟᱨ ᱠᱤᱪᱨᱤᱡ ᱨᱮᱭᱟᱜ ᱵᱮᱜᱽ ᱠᱚ ᱵᱮᱱᱟᱣᱫᱟ ᱱᱚᱣᱟ ᱠᱚᱦᱚᱸ ᱛᱤ ᱛᱮ ᱥᱤᱞᱟᱭ ᱠᱟᱛᱮᱫ ᱱᱚᱣᱟ ᱠᱚᱫᱚ ᱢᱮᱥᱤᱱ ᱫᱟᱨᱟᱭ ᱛᱮᱠᱚ ᱥᱮᱞᱟᱭᱫᱟ ᱱᱚᱣᱟ ᱠᱚ ᱵᱮᱜᱽ ᱦᱚᱸ ᱪᱚᱞᱚᱛ ᱪᱤᱛᱟᱹᱨ ᱨᱮᱠᱚ ᱵᱮᱣᱦᱟᱨᱮᱫ ᱜᱮᱭᱟ ᱛᱟᱨᱯᱚᱨ ᱡᱟᱦᱟᱸ ᱞᱩᱛᱩᱨ ᱨᱮᱭᱟᱜ ᱠᱚ ᱵᱮᱱᱟᱣ ᱜᱮᱭᱟ ᱡᱟᱦᱟᱱ ᱡᱟᱝ ᱨᱮᱭᱟᱜ ᱞᱩᱛᱩᱨ ᱨᱮᱭᱟᱜ ᱠᱚ ᱵᱮᱱᱟᱣ ᱜᱮᱭᱟ ᱚᱱᱟ ᱞᱩᱛᱩᱨ ᱨᱮᱭᱟᱜ ᱠᱚᱦᱚᱸ ᱪᱚᱞᱚᱛ ᱪᱤᱛᱟᱹᱨ ᱨᱮᱠᱚ ᱵᱮᱵᱚᱦᱟᱨ ᱜᱮᱭᱟ ᱢᱟᱞᱟ ᱠᱚ ᱡᱮᱢᱚᱱ ᱯᱩᱛᱷᱤ ᱨᱮᱭᱟᱜ ᱢᱟᱞᱟ ᱛᱟᱨᱯᱚᱨ ᱚᱠᱥᱤᱰᱟᱭᱤᱡᱽᱰ ᱨᱮᱭᱟᱜ ᱢᱟᱞᱟ ᱱᱚᱣᱟ ᱠᱚ ᱱᱤᱡᱮᱨᱟᱜ ᱛᱤ ᱛᱮ ᱵᱮᱱᱟᱣ ᱠᱟᱛᱮᱫ ᱱᱚᱣᱟ ᱠᱚᱦᱚᱸ ᱪᱚᱞᱚᱛ ᱪᱤᱛᱨᱚ ᱨᱮ ᱱᱮᱛᱟᱨ ᱫᱚᱠᱚ ᱵᱮᱣᱦᱟᱨᱮᱫ ᱜᱮᱭᱟ ᱟᱨ ᱱᱚᱝᱠᱟ ᱱᱚᱝᱠᱟ ᱛᱮᱜᱮ ᱱᱚᱣᱟ ᱠᱟᱹᱨᱩ ᱫᱚ ᱩᱫᱽᱜᱟᱹᱣ ᱠᱟᱱᱟ